ᱦᱮᱞᱳ ᱚᱠᱚᱭᱮᱢ ᱢᱮᱱᱮᱫᱼᱟ ᱥᱮᱛᱟᱜ ᱟᱴ ᱵᱟᱡᱟ ᱠᱷᱚᱱ ᱟᱹᱭᱩᱵ ᱯᱟᱸᱪ ᱵᱟᱡᱮ ᱫᱷᱟᱹᱵᱤᱡ ᱜᱟᱱᱚᱜ ᱜᱮᱭᱟ ᱚᱰᱚᱠ ᱠᱟᱞᱟᱨ ᱵᱟᱞᱟ ᱫᱚ ᱪᱟᱨ ᱠᱚᱯᱤ ᱨᱮ ᱛᱤᱨᱤᱥ ᱴᱟᱠᱟ ᱟᱨ ᱥᱟᱫᱟ ᱠᱷᱟᱱ ᱫᱚ ᱵᱤᱥ ᱴᱟᱠᱟ ᱞᱟᱜᱟᱜᱼᱟ ᱟᱴ ᱠᱚᱯᱤ ᱠᱷᱟᱱ ᱫᱚ ᱨᱚᱝᱜᱤᱱᱟᱜ ᱫᱚ ᱯᱚᱪᱟᱥ ᱴᱟᱠᱟ ᱟᱨ ᱥᱟᱫᱟᱣᱟᱜ ᱠᱷᱟᱱ ᱫᱚ ᱯᱚᱭᱛᱨᱤᱥ ᱴᱟᱠᱟ ᱜᱟᱱ ᱞᱟᱜᱟᱜᱼᱟ ᱵᱳᱰᱳᱡᱳᱨ ᱛᱤᱨᱤᱥ ᱴᱟᱠᱟ ᱢᱤᱫᱴᱮᱱ ᱨᱮᱜᱮ ᱦᱮᱸ ᱜᱟᱱᱚᱜ ᱜᱮᱭᱟ ᱚᱱᱟ ᱚᱱᱟ ᱛᱤᱨᱤᱥ ᱴᱟᱠᱟ ᱠᱷᱟᱱᱜᱮ ᱦᱚᱞᱟᱧ ᱪᱷᱚᱭ ᱵᱟᱭ ᱪᱟᱨ ᱦᱮᱸ ᱟᱫᱚ ᱛᱤᱥᱮᱢ ᱦᱤᱡᱩᱜᱼᱟ ᱜᱟᱱᱚᱜ ᱜᱮᱭᱟ ᱛᱮᱦᱮᱧ ᱫᱚ ᱠᱟᱹᱴᱤᱡ ᱦᱟᱸᱜ ᱞᱟᱭᱤᱱ ᱠᱚ ᱜᱟᱱᱚᱜ ᱜᱮᱭᱟ ᱠᱟᱹᱢᱤ ᱫᱚ ᱯᱷᱳᱴᱳ ᱴᱩ ᱯᱷᱳᱴᱳ ᱦᱚᱸ ᱜᱟᱱᱚᱜ ᱜᱮᱭᱟ ᱟᱨ ᱠᱷᱟᱱ ᱱᱤᱡᱮᱛᱮ ᱯᱷᱳᱴᱳ ᱠᱷᱟᱱ ᱫᱚ ᱯᱷᱳᱴᱳ ᱨᱮᱱᱟᱜ ᱠᱳᱣᱟᱞᱤᱴᱤ ᱵᱮᱥ ᱛᱟᱦᱮᱱᱟ ᱟᱨ ᱵᱟᱠᱷᱟᱱ ᱯᱷᱳᱴᱳ ᱠᱷᱚᱱ ᱯᱷᱳᱴᱳ ᱫᱚ ᱯᱷᱳᱴᱳ ᱫᱚ ᱠᱳᱣᱟᱞᱤᱴᱤ ᱜᱷᱟᱴᱟᱜᱼᱟ ᱟᱨ ᱢᱳᱵᱟᱭᱤᱞ ᱛᱮᱭᱟᱜ ᱯᱷᱳᱴᱳ ᱫᱚ ᱦᱚᱸ ᱚᱱᱟ ᱦᱚᱸ ᱠᱳᱣᱟᱞᱤᱴᱤ ᱠᱚᱢ ᱧᱚᱜᱚᱜᱼᱟ ᱜᱷᱟᱴᱟ ᱧᱚᱜᱚᱜᱼᱟ ᱱᱤᱡᱮ ᱛᱮ ᱠᱮᱢᱮᱨᱟ ᱛᱤᱧ ᱯᱷᱳᱴᱳᱭ ᱠᱷᱟᱱ ᱫᱚ ᱪᱮᱦᱨᱟ ᱫᱷᱟᱨᱟᱜᱮ ᱨᱟᱠᱟᱵᱽᱼᱟ ᱤᱧ ᱯᱷᱳᱴᱳ ᱦᱚᱸᱞᱮ ᱤᱫᱤᱭᱟ ᱟᱨ ᱵᱷᱤᱰᱤᱭᱳ ᱠᱮᱢᱮᱨᱟ ᱦᱚᱸᱞᱮ ᱤᱫᱤᱭᱟ ᱵᱷᱤᱰᱤᱭᱳ ᱠᱮᱢᱮᱨᱟ ᱦᱚᱸᱞᱮ ᱠᱮᱢᱮᱨᱟᱭᱟ ᱮᱢᱟᱧ ᱠᱷᱟᱱ ᱫᱚ ᱯᱷᱳᱴᱳ ᱟᱨᱦᱚᱸ ᱵᱷᱤᱰᱤᱭᱳ ᱥᱮ ᱯᱷᱳᱴᱳ ᱨᱮᱱᱟᱜ ᱵᱟᱠᱷᱟᱱ ᱫᱚ ᱯᱷᱳᱴᱳ ᱛᱟᱦᱮᱱᱟ ᱰᱮᱲᱥᱚ ᱫᱩᱥᱚᱴᱤ ᱜᱟᱱ ᱛᱟᱦᱮᱱᱟ ᱯᱷᱚᱴᱳ ᱟᱨ ᱵᱷᱤᱰᱤᱭᱳ ᱛᱟᱦᱮᱱᱟ ᱯᱩᱨᱟᱹ ᱵᱟᱯᱞᱟ ᱚᱲᱟᱜ ᱨᱮᱱᱟᱝ ᱚᱱᱟ ᱟᱴ ᱦᱟᱡᱟᱨ ᱜᱟᱱᱞᱮ ᱦᱟᱛᱟᱣᱟ ᱚᱱᱟ ᱟᱴ ᱦᱟᱡᱟᱨ ᱜᱟᱱᱞᱮ ᱦᱟᱛᱟᱣᱟ ᱟᱨ ᱚᱱᱟ ᱮᱞᱵᱟᱢ ᱦᱚᱸ ᱯᱷᱳᱴᱳ ᱯᱷᱳᱴᱳ ᱮᱞᱵᱟᱢ ᱦᱚᱸᱞᱮ ᱛᱮᱭᱟᱨ ᱛᱚᱨᱟᱭᱟ ᱚᱱᱟ ᱥᱮᱬᱟ ᱮᱞᱵᱟᱢ ᱯᱷᱳᱴᱳ ᱫᱚᱦᱚ ᱵᱟᱠᱷᱨᱟ ᱦᱮᱸ ᱦᱮᱸ ᱡᱩᱛᱚᱣᱟᱜ ᱛᱟᱦᱮᱱᱟ ᱚᱱᱟᱫᱚ ᱦᱮᱸ ᱡᱚᱛᱚ ᱡᱚᱛᱚ ᱟᱨ ᱚᱱᱟ ᱯᱷᱳᱴᱳ ᱚᱱᱟ ᱥᱮᱬᱟ ᱯᱮᱡᱽ ᱨᱮ ᱩᱰᱩᱠᱚᱜᱼᱟ ᱞᱮᱢᱤᱱᱮᱥᱮᱱ ᱞᱮᱢᱤᱱᱮᱥᱮᱱ ᱵᱟᱞᱟ ᱛᱟᱦᱮᱸ ᱱᱟᱛᱚ ᱯᱞᱟᱥᱴᱤᱠ ᱵᱟᱞᱟ ᱚᱱᱠᱟᱱᱟᱜ ᱯᱮᱡᱽ ᱨᱮ ᱯᱷᱳᱴᱳ ᱛᱟᱦᱮᱱᱟ ᱡᱚᱛᱚ ᱚᱸᱰᱮ ᱤᱭᱟᱹᱭᱟ ᱚᱱᱟ ᱠᱷᱚᱱᱟᱜ ᱦᱮᱸ ᱟᱨ ᱤᱭᱟᱹ ᱯᱷᱳᱴᱳ ᱯᱟᱸᱪ ᱵᱟᱡᱟ ᱥᱟᱰᱮᱭᱮᱱ ᱫᱚ ᱦᱳᱭ ᱛᱚᱵᱮ ᱦᱳᱭ ᱛᱚᱵᱮ ᱦᱮᱸ ᱴᱷᱤᱠ ᱜᱮᱭᱟ ᱛᱚᱵᱮ